ᱦᱮᱸ ᱵᱚᱱᱚᱫᱚᱞ ᱫᱚ ᱟᱭᱢᱟ ᱜᱮ ᱦᱩᱭᱟᱠᱟᱱᱟ ᱡᱮᱢᱚᱱ ᱞᱟᱦᱟ ᱛᱮ ᱠᱷᱮᱛ ᱯᱷᱚᱥᱚᱞ ᱨᱮ ᱠᱷᱮᱛ ᱨᱮ ᱯᱷᱚᱥᱚᱞ ᱵᱟᱝ ᱦᱩᱭᱩᱜ ᱠᱟᱱ ᱛᱟᱦᱮᱱᱟ ᱠᱷᱟᱹᱞᱤ ᱦᱩᱲᱩ ᱦᱩᱲᱩ ᱠᱚᱞᱮ ᱞᱟᱜᱟᱣ ᱵᱟᱲᱟᱭᱮᱫ ᱛᱟᱦᱮᱱᱟ ᱚᱱᱟ ᱦᱩᱲᱩ ᱠᱚ ᱛᱮ ᱴᱟᱠᱟ ᱯᱚᱭᱥᱟ ᱡᱚᱢ ᱫᱚ ᱦᱩᱭᱩᱜ ᱠᱟᱱ ᱛᱟᱦᱮᱱᱟ ᱡᱟᱦᱟᱸ ᱞᱮᱠᱟ ᱛᱮᱞᱮ ᱴᱟᱠᱟ ᱯᱟᱭᱥᱟ ᱠᱚᱢ ᱧᱚᱜ ᱦᱩᱭᱩᱜ ᱠᱟᱱ ᱛᱟᱦᱮᱱᱟ ᱱᱤᱛᱚᱜ ᱫᱚ ᱟ ᱛᱩ ᱴᱚᱞᱟ ᱨᱮ ᱰᱷᱮᱨ ᱚᱠᱚᱡ ᱜᱮ ᱡᱚᱸᱰᱨᱟ ᱠᱚ ᱟᱵᱟᱫᱽ ᱮᱫᱟ ᱡᱚᱸᱰᱨᱟ ᱛᱮ ᱟᱭᱢᱟ ᱯᱟᱭᱥᱟ ᱦᱩᱭᱩᱜ ᱠᱟᱱ ᱛᱟᱠᱚ ᱛᱮ ᱦᱚᱲ ᱠᱚ ᱟᱹᱰᱤ ᱜᱮ ᱱᱟᱯᱟᱭ ᱛᱮᱠᱚ ᱪᱟᱞᱟᱜ ᱠᱟᱱᱟ ᱟᱨ ᱟᱹᱛᱩ ᱴᱚᱞᱟ ᱨᱮ ᱜᱤᱫᱽᱨᱟᱹ ᱠᱚ ᱯᱟᱲᱦᱟᱜ ᱞᱟᱹᱜᱤᱫ ᱥᱮ ᱢᱚᱡᱽ ᱛᱮ ᱛᱟᱲᱟᱢ ᱞᱟᱹᱜᱤᱫ ᱟᱹᱛᱩ ᱴᱚᱞᱟ ᱨᱮ ᱢᱚᱡᱽ ᱵᱮᱵᱚᱦᱟᱨ ᱞᱟᱹᱜᱤᱫ ᱟᱨ ᱦᱚᱨ ᱰᱟᱦᱟᱨ ᱠᱚ ᱟᱛᱳ ᱴᱚᱞᱟ ᱨᱮ ᱢᱚᱡᱽ ᱦᱩᱭᱩᱜ ᱞᱟᱹᱜᱤᱫ ᱢᱚᱡᱽ ᱪᱟᱞᱟᱜ ᱵᱟᱱᱟ ᱥᱮ ᱵᱮᱵᱽᱥᱟ ᱵᱟᱹᱱᱤᱡᱽᱡᱚ ᱠᱷᱮᱛᱨᱮ ᱢᱚᱡ ᱦᱩᱭᱩᱜ ᱞᱟᱹᱜᱤᱫ ᱦᱚᱲᱟᱜ ᱴᱟᱠᱟ ᱯᱟᱭᱥᱟ ᱟᱭ ᱩᱯᱟᱹᱭ ᱢᱚᱡᱽ ᱦᱩᱭᱩᱜ ᱞᱟᱹᱜᱤᱫ ᱚᱱᱟ ᱠᱚ ᱠᱚᱨᱩᱢᱩᱨᱩ

ᱚᱱᱟ ᱠᱚ ᱵᱷᱟᱹᱜᱤ ᱢᱚᱡᱽ ᱵᱩᱫᱽᱫᱷᱤ ᱥᱮ ᱢᱚᱡᱽ ᱛᱮ ᱵᱟᱛᱞᱟᱣ ᱱᱚᱸᱰᱮ ᱢᱮᱱᱟᱭ ᱜᱮ ᱵᱚᱭᱦᱟ ᱵᱟᱵᱟ ᱟᱹᱞᱤᱧ ᱨᱮᱱ ᱤᱱᱟᱹ ᱢᱚᱨᱢᱚ ᱟᱨ ᱱᱤᱭᱟᱹ ᱫᱷᱟᱣ ᱛᱤᱸᱜᱩᱣ ᱟᱠᱟᱱ ᱠᱨᱤᱥᱱᱚ ᱠᱚᱞᱞᱟᱱᱤ ᱦᱚᱸ ᱡᱚᱛᱚ ᱦᱚᱲ ᱠᱚ ᱟᱹᱰᱤ ᱛᱮᱫᱼᱮ ᱜᱚᱲᱚᱣᱟᱠᱚ ᱠᱟᱱᱟ ᱠᱩᱲᱤ ᱜᱤᱫᱽᱨᱟᱹ ᱠᱚᱥᱮ ᱠᱚᱲᱟ ᱜᱤᱫᱽᱨᱟᱹ ᱢᱚᱡᱽ ᱯᱟᱲᱦᱟᱜ ᱟᱠᱚ ᱩᱱᱠᱩ ᱟᱨᱚ ᱪᱮᱛᱟᱱ ᱥᱮᱫ ᱠᱚ ᱞᱟᱦᱟ ᱪᱟᱞᱟᱜ ᱞᱟᱹᱜᱤᱫ ᱜᱤᱫᱽᱨᱟᱹ ᱚᱱᱟᱛᱮ ᱴᱟᱠᱟ ᱯᱚᱭᱥᱟ ᱛᱮ ᱥᱮ ᱨᱮᱸᱜᱮᱡ ᱦᱚᱲ ᱚᱲᱟᱜ ᱫᱩᱭᱟᱹᱨ ᱢᱮᱱ ᱠᱟᱛᱮᱫ ᱟᱨ ᱠᱚᱨᱚᱱᱟ ᱡᱚᱠᱷᱮᱱ ᱦᱚᱲ ᱠᱚᱣᱟᱜ ᱦᱟᱞᱚᱛ ᱧᱮᱞ ᱠᱟᱛᱮᱫ ᱚᱠᱚᱭ ᱡᱚᱢ ᱵᱟᱭ ᱧᱟᱢᱮᱫ ᱠᱟᱱ ᱚᱠᱚᱭᱟᱜ ᱠᱤᱪᱨᱤᱡ ᱵᱟᱹᱱᱩᱜ ᱚᱠᱚᱭᱟᱜ ᱚᱲᱟᱜ ᱫᱩᱣᱟᱹᱨ ᱵᱟᱹᱱᱩᱜ ᱚᱠᱚᱭ ᱵᱟᱭ ᱚᱰᱚᱠ ᱫᱟᱲᱮᱜ ᱠᱟᱱ ᱚᱲᱟᱜ ᱠᱷᱚᱱ ᱚᱠᱚᱭ ᱡᱚᱢ ᱧᱩᱛᱮ ᱴᱟᱠᱟ ᱯᱩᱭᱥᱟᱹ ᱛᱮ ᱠᱤᱪᱨᱤᱡ ᱠᱷᱟᱺᱰᱟᱣᱟᱜ ᱛᱮ ᱟᱭᱢᱟ ᱛᱮᱭ ᱜᱚᱲᱚ ᱟᱠᱟᱫ ᱠᱚᱣᱟ